ᱛᱚ ᱟᱞᱮ ᱴᱷᱮᱡ ᱨᱮᱱ ᱢᱤᱫ ᱫᱤᱱ ᱦᱟᱹᱠᱩ ᱥᱟᱵ ᱠᱚ ᱪᱟᱞᱟᱜ ᱠᱟᱱᱟ ᱚᱱᱛᱮ ᱜᱟᱹᱰᱭᱟᱹ ᱥᱮᱫ ᱟᱞᱮᱭᱟᱜ ᱚᱲᱟᱜ ᱯᱷᱮᱰ ᱨᱮᱜᱤ ᱢᱤᱫᱴᱮᱡ ᱜᱟᱹᱰᱭᱟᱹ ᱦᱮᱱᱟᱜᱼᱟ ᱚᱱᱟ ᱜᱟᱹᱰᱭᱟᱹ ᱥᱮᱫ ᱦᱟᱠᱩ ᱥᱟᱵ ᱠᱚ ᱪᱟᱞᱟᱜ ᱠᱟᱱᱟ ᱟᱫᱚ ᱠᱚ ᱢᱤᱛᱟᱹᱧ ᱠᱟᱱᱟ ᱫᱮᱞᱟ ᱟᱢ ᱦᱚᱢ ᱪᱟᱞᱟᱜ ᱠᱷᱟᱡ ᱡᱮᱵᱚᱱ ᱪᱟᱞᱟᱜᱼᱟ ᱦᱟᱹᱠᱩ ᱥᱟᱵ ᱟᱫᱚ ᱤᱧ ᱫᱩᱧ ᱢᱮᱱᱫᱟ ᱦᱮᱭ ᱵᱟᱹᱧ ᱪᱟᱞᱟᱜᱼᱟ ᱤᱧ ᱫᱚ ᱧᱟᱢ ᱦᱚᱸ ᱵᱟᱹᱧ ᱧᱟᱢ ᱠᱚᱣᱟ ᱫᱩ ᱪᱟᱞᱟᱜ ᱯᱮ ᱟᱯᱮ ᱟᱫᱚ ᱩᱱᱠᱩ ᱫᱚ ᱡᱳᱨ ᱠᱟᱛᱮ ᱠᱚ ᱤᱫᱤ ᱠᱤᱫᱤᱧᱟ ᱡᱳᱨ ᱠᱟᱛᱮ ᱠᱚ ᱤᱫᱤ ᱠᱤᱫᱤᱧ ᱠᱷᱟᱡ ᱴᱷᱤᱠ ᱜᱮᱭᱟ ᱯᱷᱮᱰᱱᱟᱞᱮ ᱜᱚᱡ ᱜᱚᱡ ᱜᱚᱡ ᱜᱚᱡ ᱮᱢᱚᱱ ᱡᱮ ᱢᱤᱫᱴᱮᱡ ᱥᱳᱞ ᱦᱟᱹᱠᱩᱧ ᱥᱟᱵ ᱠᱮᱫᱮᱭᱟ ᱞᱟᱦᱟ ᱫᱚ ᱵᱟᱹᱧ ᱧᱟᱢᱮᱫ ᱠᱚᱣᱟ ᱟᱹᱧ ᱧᱟᱢᱮᱫ ᱠᱚᱣᱟ ᱟᱨ ᱛᱟᱭᱚᱢ ᱛᱮ ᱡᱮ ᱢᱤᱫ ᱴᱮᱡ ᱥᱳᱞ ᱦᱟᱹᱠᱩᱧ ᱥᱟᱵ ᱠᱮᱫᱟᱭᱟ ᱳᱦ ᱡᱮ ᱨᱟᱹᱥᱠᱟᱹᱧ ᱟᱹᱭᱠᱟᱹᱣ ᱠᱮᱫᱟ ᱮᱠᱵᱟᱨᱮ ᱥᱟᱵ ᱠᱟᱛᱮ ᱜᱮ ᱮᱢᱚᱱ ᱛᱷᱟᱨᱛᱷᱟᱨᱟᱣ ᱩᱛᱟᱹᱨᱱᱟᱹᱧ ᱟᱨ ᱡᱮ ᱠᱳᱱᱳ ᱢᱚᱛᱚᱱᱤᱧ ᱥᱟᱵ ᱠᱮᱫᱟᱭᱟ ᱥᱟᱵ ᱨᱟᱠᱟᱵ ᱠᱟᱛᱮ ᱡᱮᱧ ᱧᱮᱞ ᱠᱮᱫᱮᱭᱟ ᱮᱠᱵᱟᱨᱮ ᱡᱟ ᱚᱲᱟᱜ ᱨᱮ ᱟᱹᱜᱩ ᱠᱟᱛᱮ ᱤᱧ ᱳᱡᱚᱱ ᱠᱮᱫᱮᱭᱟ ᱯᱮ ᱠᱤᱞᱳᱭ ᱳᱡᱚᱱᱮᱱᱟ ᱩᱱᱤ ᱥᱳᱞ ᱦᱟᱹᱠᱩ ᱛᱟᱨᱯᱚᱨᱮ ᱩᱱᱤ ᱥᱳᱞ ᱦᱟᱹᱠᱩ ᱟᱹᱜᱩ ᱠᱟᱛᱮ ᱟᱹᱰᱤ ᱨᱟᱹᱥᱠᱟᱹᱧ ᱵᱩᱡᱷᱟᱹᱣ ᱞᱮᱜᱼᱟ ᱟᱹᱰᱤ ᱢᱚᱡᱤᱧ ᱵᱩᱡᱷᱟᱹᱣ ᱞᱮᱜᱼᱟ ᱟᱨ ᱮᱠᱫᱚᱢ ᱛᱮ ᱦᱚᱲ ᱠᱚᱦᱚᱸ ᱢᱤᱛᱟᱹᱧ ᱠᱟᱱᱟ ᱵᱟᱯᱨᱮ ᱩᱱ ᱢᱟᱨᱟᱝ ᱦᱟᱹᱠᱩᱢ ᱥᱟᱵ ᱠᱮᱫᱮᱭᱟ ᱛᱟᱨ ᱢᱚᱫᱽᱫᱷᱮ ᱩᱱᱤ ᱦᱟᱹᱠᱩ ᱚᱲᱟᱜ ᱛᱮ ᱟᱹᱜᱩ ᱠᱟᱛᱮ ᱜᱮᱫ ᱠᱩᱴᱤ ᱠᱟᱛᱮ ᱯᱮ ᱠᱤᱞᱳᱭ ᱡᱤᱞ ᱠᱮᱫᱟ ᱯᱮ ᱠᱤᱞᱳ ᱡᱤᱞ ᱠᱟᱛᱮ ᱩᱱᱤ ᱦᱟᱹᱠᱩ ᱯᱮ ᱫᱤᱱ ᱫᱷᱚᱨᱮ ᱞᱮ ᱡᱚᱢ ᱠᱮᱫᱮᱭᱟ ᱦᱮᱸ